ᱱᱮᱛᱟᱨ ᱴᱮᱠᱱᱳᱞᱚᱡᱤ ᱦᱩᱰᱤᱧ ᱦᱩᱰᱤᱧ ᱜᱤᱫᱽᱨᱟᱹ ᱠᱷᱚᱱᱟᱜ ᱢᱟᱱᱮ ᱟᱹᱰᱤ ᱢᱟᱨᱟᱝ ᱢᱟᱨᱟᱝ ᱦᱚᱲ ᱫᱷᱟᱹᱵᱤᱡ ᱮ ᱜᱚᱲᱚ ᱟᱠᱚ ᱠᱟᱱᱟᱭ ᱡᱩᱫᱤ ᱢᱟᱨᱟᱝ ᱢᱟᱨᱟᱝ ᱵᱤᱡᱽᱱᱮᱥᱢᱮᱱ ᱢᱮᱱᱟᱜ ᱠᱚᱣᱟ ᱩᱱᱠᱩ ᱦᱚᱸ ᱢᱟᱱᱮ ᱱᱮᱛᱟᱨ ᱴᱮᱠᱱᱳᱞᱚᱡᱤ ᱢᱟᱫᱽᱫᱷᱚᱢ ᱛᱮ ᱟᱠᱚᱣᱟᱜ ᱵᱤᱡᱽᱱᱮᱥ ᱫᱤᱱ ᱫᱩᱜᱽᱱᱤ ᱪᱟᱨ ᱪᱚᱜᱽᱱᱤ ᱵᱟᱠᱚ ᱢᱮᱱᱟ ᱦᱤᱱᱫᱤ ᱠᱚᱛᱮ ᱢᱟᱱᱮ ᱫᱤᱱ ᱦᱚᱸ ᱟᱹᱰᱤ ᱥᱚᱠᱛᱚ ᱠᱟᱢᱟᱣᱮᱜᱼᱟᱭ ᱧᱤᱫᱟᱹ ᱦᱚᱸ ᱟᱨᱦᱚᱸ ᱥᱚᱠᱛᱚᱭ ᱠᱟᱢᱟᱣᱮᱜᱼᱟᱭ ᱚᱱᱮ ᱚᱱᱠᱟ ᱜᱮ ᱥᱮᱨᱮᱯᱷ ᱢᱟᱨᱟᱝ ᱦᱚᱲ ᱮᱠᱞᱟ ᱵᱟᱠᱷᱨᱟ ᱫᱚ ᱴᱮᱠᱱᱳᱞᱚᱡᱤ ᱵᱟᱹᱱᱩᱜ ᱟᱹᱱᱤᱡᱽ ᱢᱮᱱ ᱫᱚ ᱵᱟᱹᱱᱤᱡ ᱛᱟᱦᱮᱱ ᱢᱟᱱᱮ ᱦᱩᱰᱤᱧ ᱦᱩᱰᱤᱧ ᱫᱚᱠᱟᱱ ᱵᱟᱠᱷᱨᱟ ᱦᱚᱸ ᱢᱟᱱᱮ ᱡᱟᱦᱟᱸᱭ ᱯᱟᱱ ᱫᱚᱠᱟᱱ ᱠᱟᱱᱟᱭ ᱥᱮ ᱪᱟᱣᱢᱤᱱ ᱫᱚᱠᱟᱱ ᱟᱱᱰᱟ ᱫᱚᱠᱟᱱ ᱥᱮ ᱢᱤᱫᱴᱤᱡ ᱨᱮᱥᱚᱱ ᱫᱚᱠᱟᱱ ᱢᱟᱱᱮ ᱦᱩᱰᱤᱧ ᱫᱚᱠᱟᱱ ᱦᱩᱰᱤᱧ ᱦᱩᱰᱤᱧ ᱫᱚᱠᱟᱱ ᱟᱠᱟᱫ ᱟᱭ ᱫᱮ ᱫᱮ ᱫᱮ ᱠᱩᱞᱦᱤ ᱨᱮ ᱪᱮᱫ ᱚᱠᱟᱨᱮ ᱢᱤᱫᱴᱤᱡ ᱢᱟᱱᱮ ᱟᱞᱩ ᱪᱚᱯ ᱜᱮ ᱵᱟᱭ ᱫᱚᱠᱟᱱ ᱟᱠᱟᱫ ᱥᱮ ᱯᱚᱠᱚᱲᱤ ᱜᱮ ᱵᱟᱭ ᱫᱚᱠᱟᱱ ᱟᱠᱟᱫ ᱩᱱᱤ ᱦᱚᱸ ᱴᱮᱠᱱᱳᱞᱚᱡᱤ ᱢᱟᱫᱽᱫᱷᱚᱢ ᱛᱮ ᱟᱹᱰᱤ ᱜᱟᱱ ᱡᱤᱱᱤᱥᱮ ᱟᱡᱟᱜ ᱢᱟᱱᱮ ᱠᱟᱹᱢᱟᱹᱭ ᱰᱷᱮᱨ ᱫᱟᱲᱮᱭᱟᱜᱼᱟ ᱱᱮᱛᱟᱨ ᱢᱟᱱᱮ ᱟᱹᱰᱤ ᱜᱟᱱ ᱦᱚᱲ ᱚᱲᱟᱜ ᱠᱷᱚᱱᱟᱜ ᱵᱟᱠᱚ ᱦᱮᱡ ᱫᱟᱲᱮᱭᱟᱜᱼᱟ ᱡᱩᱫᱤ ᱟᱹᱵᱤᱱ ᱴᱮᱠᱱᱳᱞᱚᱡᱤ ᱢᱟᱫᱽᱫᱷᱚᱢ ᱛᱮ ᱯᱷᱳᱱ ᱱᱟᱢᱵᱟᱨ ᱠᱚᱵᱤᱱ ᱫᱚᱦᱚ ᱟᱠᱟᱫ ᱠᱷᱟᱱ ᱫᱚ ᱵᱟᱠᱚ ᱢᱮᱱᱟ ᱦᱳᱢ ᱰᱮᱞᱤᱵᱷᱟᱨᱤ ᱥᱟᱨᱵᱷᱤᱥ ᱤᱧ ᱮᱢᱟᱢᱟ ᱦᱮᱸ ᱜᱚᱨᱚᱢ ᱜᱚᱨᱚᱢ ᱱᱤᱛᱚᱜ ᱟᱞᱩ ᱪᱚᱯ ᱥᱤᱸᱜᱟᱹᱲᱟᱧ ᱟᱬᱜᱚ ᱟᱠᱟᱫᱟ ᱦᱚᱸ ᱯᱷᱳᱱ ᱜᱚᱫ ᱠᱮᱜᱼᱟ ᱠᱚ ᱫᱮ ᱢᱟᱱᱮ ᱤᱧ ᱯᱟᱸᱪᱴᱤ ᱫᱚᱥᱴᱤ ᱥᱤᱸᱜᱟᱹᱲᱟ ᱱᱚᱣᱟ ᱮᱰᱨᱮᱥ ᱨᱮ ᱟᱹᱜᱩ ᱟᱹᱧ ᱢᱮ ᱦᱳᱢ ᱰᱮᱞᱤᱵᱷᱟᱨᱤ ᱥᱟᱨᱵᱷᱤᱥ ᱮᱢᱟ ᱠᱚᱢᱮ ᱛᱚ ᱦᱩᱰᱤᱧ ᱦᱩᱰᱤᱧ ᱫᱚᱠᱟᱱ ᱨᱮ ᱟᱹᱰᱤ ᱡᱳᱨ ᱢᱟᱱᱮ ᱴᱮᱠᱱᱳᱞᱚᱡᱤ ᱢᱟᱫᱽᱫᱷᱚᱢ ᱛᱮ ᱵᱮᱱᱤᱯᱷᱤᱴ ᱦᱩᱭ ᱫᱟᱲᱮᱭᱟᱜᱼᱟ ᱱᱮᱛᱟᱨ ᱟᱹᱵᱤᱱ ᱪᱟᱞᱟᱜ ᱵᱤᱱ ᱡᱟᱦᱟᱸ ᱫᱚᱠᱟᱱ ᱨᱮᱜᱮ ᱢᱟᱱᱮ ᱠᱮᱥ ᱵᱟᱭ ᱮᱢ ᱯᱟᱲᱟᱣ ᱟᱹᱵᱤᱱ ᱠᱟᱱᱟ ᱚᱸᱰᱮ ᱡᱚᱛᱚ ᱚᱱᱞᱟᱭᱤᱱ ᱠᱚ ᱴᱨᱟᱱᱡᱮᱠᱥᱮᱱ ᱮᱫᱟ ᱱᱚᱣᱟ ᱦᱚᱸ ᱢᱟᱱᱮ ᱟᱵᱚ ᱞᱟᱜᱟᱱ ᱠᱟᱹᱨᱤ ᱞᱮᱠᱟᱛᱮ ᱢᱟᱱᱮ ᱴᱮᱠᱱᱳᱞᱚᱡᱤ ᱢᱟᱫᱽᱫᱷᱚᱢ ᱛᱮᱜᱮ ᱡᱚᱛᱚᱣᱟᱜ ᱜᱟᱱᱚᱜ ᱠᱟᱱᱟ ᱟᱹᱵᱤᱱ ᱡᱩᱫᱤ ᱵᱤᱱ ᱪᱟᱦᱟᱣ ᱮᱫᱟ ᱥᱮ ᱟᱹᱵᱤᱱ ᱵᱤᱱ ᱫᱚᱠᱟᱱ ᱟᱠᱟᱫᱼᱟ ᱟᱹᱵᱤᱱᱟᱜ ᱫᱚᱠᱟᱱ ᱨᱮᱭᱟᱜ ᱥᱟᱢᱟᱱ ᱛᱟᱹᱵᱤᱱ ᱪᱟᱵᱟᱭᱮᱱᱟ ᱠᱷᱟᱱ ᱫᱚ ᱟᱹᱵᱤᱱ ᱪᱮᱫ ᱵᱤᱱ ᱪᱤᱠᱟᱹᱭᱟ ᱢᱟᱱᱮ ᱫᱚᱠᱟᱱ ᱵᱚᱱᱫ ᱦᱩᱭᱩᱜ ᱟᱵᱮᱱᱟ ᱟᱨ ᱪᱟᱞᱟᱣ ᱠᱟᱛᱮᱫ ᱟᱹᱜᱩ ᱦᱩᱭ ᱟᱵᱮᱱᱟ ᱟᱵᱮᱱ ᱢᱟᱱᱮ ᱢᱤᱫ ᱫᱤᱱᱟᱜ ᱛᱟᱹᱵᱤᱱ ᱚᱸᱰᱮ ᱫᱚᱠᱟᱱ ᱫᱟᱨᱤ ᱪᱟᱵᱟᱜ ᱠᱟᱱᱟ ᱛᱚ ᱴᱮᱠᱱᱳᱞᱚᱡᱤ ᱪᱮᱫ ᱮ ᱪᱤᱠᱟᱹ ᱟᱠᱟᱫ ᱟ ᱟᱹᱵᱤᱱ ᱪᱮᱫ ᱫᱚ ᱵᱟᱝᱟ ᱟᱹᱵᱤᱱ ᱫᱚᱠᱟᱱ ᱨᱮᱜᱮ ᱛᱟᱦᱮᱱ ᱵᱤᱱ ᱫᱚᱠᱟᱱ ᱛᱟᱵᱤᱱ ᱠᱷᱩᱞᱟᱹᱣ ᱜᱮ ᱛᱟᱦᱮᱱ ᱵᱤᱱ ᱟᱹᱵᱤᱱ ᱚᱠᱟ ᱯᱨᱚᱰᱟᱠᱴ ᱪᱚ ᱱᱟᱦᱟᱸᱜ ᱟᱹᱜᱩ ᱥᱟᱱᱟ ᱟᱠᱟᱫ ᱵᱤᱱᱟ ᱠᱷᱟᱹᱞᱤ ᱚᱱᱞᱟᱭᱤᱱ ᱛᱮ ᱟᱹᱵᱤᱱ ᱴᱷᱤᱠ ᱠᱟᱜ ᱵᱤᱱ ᱱᱚᱣᱟ ᱱᱚᱣᱟ ᱱᱤᱱᱟᱹᱜ ᱰᱷᱮᱨ ᱨᱮ ᱯᱨᱚᱰᱟᱠᱴ ᱫᱚᱨᱠᱟᱨ ᱟᱹᱵᱤᱱ ᱟᱫᱷᱟ ᱜᱷᱚᱱᱴᱟ ᱭᱟᱜ ᱮᱠ ᱜᱷᱚᱱᱴᱟ ᱵᱷᱤᱛᱤᱨ ᱛᱮᱜᱮ ᱚᱱᱟ ᱦᱳᱢ ᱦᱳᱢ ᱥᱟᱨᱵᱷᱤᱥ ᱦᱳᱢ ᱰᱮᱞᱤᱵᱷᱟᱨᱤ ᱥᱟᱨᱵᱷᱤᱥ ᱛᱮ ᱟᱹᱜᱩ ᱟᱹᱵᱤᱱᱟᱭ ᱚᱱᱮ ᱫᱚᱠᱟᱱ ᱦᱚᱸ ᱵᱟᱭ ᱵᱚᱱᱫ ᱦᱩᱭ ᱟᱫ ᱵᱤᱱᱟ ᱟᱨ ᱟᱹᱵᱤᱱ ᱡᱟᱦᱟᱸ ᱯᱨᱚᱰᱟᱠᱴ ᱢᱟᱱᱮ ᱠᱚᱢ ᱮᱱᱟ ᱛᱟᱹᱵᱤᱱ ᱚᱱᱟ ᱟᱹᱜᱩ ᱟᱫ ᱵᱤᱱᱟᱭ ᱵᱟᱠᱚ ᱢᱮᱱᱟ ᱱᱮᱛᱟᱨ ᱚᱱᱟ ᱡᱩᱫᱤ ᱚᱲᱟᱜ ᱨᱮ ᱡᱚᱢ ᱥᱟᱱᱟ ᱟᱠᱟᱫ ᱢᱮᱭᱟ ᱨᱮᱸᱜᱮᱡ ᱟᱠᱟᱫ ᱵᱤᱱᱟ ᱠᱷᱟᱱ ᱫᱚ ᱚᱱᱟ ᱵᱟᱠᱚ ᱢᱮᱱᱟ ᱡᱚᱢᱮᱴᱳ ᱥᱩᱭᱜᱤ ᱞᱮᱠᱟᱱ ᱡᱤᱱᱤᱥ ᱚᱱᱟ ᱛᱮᱦᱟᱸᱜ ᱢᱟᱱᱮ ᱟᱫᱷᱟ ᱜᱷᱚᱱᱴᱟ ᱵᱷᱤᱛᱤᱨ ᱛᱮᱱᱟᱦᱟᱸᱜ ᱟᱢ ᱚᱠᱟ ᱫᱚᱠᱟᱱ ᱠᱷᱚᱱᱟᱜ ᱪᱮᱫ ᱡᱚᱢ ᱥᱟᱱᱟ ᱟᱠᱟᱫ ᱢᱮᱭᱟ ᱚᱱᱟ ᱦᱚᱸ ᱟᱹᱜᱩ ᱟᱢ ᱠᱟᱱᱟᱭ ᱥᱮ ᱪᱤᱠᱮᱱ ᱵᱤᱨᱭᱟᱱᱤ ᱡᱚᱢ ᱥᱟᱱᱟᱢ ᱠᱟᱱᱟ ᱥᱮ ᱠᱳᱞᱰᱨᱤᱝᱠ ᱧᱩ ᱥᱟᱱᱟᱢ ᱠᱟᱱᱟ ᱥᱮ ᱞᱟᱹᱰᱩ ᱡᱚᱢ ᱥᱟᱱᱟᱭᱮᱫ ᱵᱚᱱᱟ ᱡᱚᱛᱚ ᱚᱲᱟᱜ ᱫᱚ ᱥᱩᱨ ᱟᱹᱜᱩᱣᱟᱵᱤᱱᱟᱭ ᱢᱟᱱᱮ ᱱᱮᱛᱟᱨ ᱴᱮᱠᱱᱳᱞᱚᱡᱤ ᱪᱮᱫ ᱦᱩᱰᱤᱧ ᱦᱩᱰᱤᱧ ᱫᱚᱠᱟᱱ ᱠᱷᱚᱱᱟᱜ ᱢᱟᱨᱟᱝ ᱢᱟᱨᱟᱝ ᱫᱚᱠᱟᱱ ᱫᱷᱟᱹᱵᱤᱡ ᱟᱹᱰᱤ ᱡᱳᱨᱮ ᱢᱟᱱᱮ ᱜᱚᱲᱚ ᱥᱚᱯᱚᱦᱚᱫ ᱮ ᱮᱢᱟᱠᱚ ᱠᱟᱱᱟ